ᱛᱤᱦᱤᱧᱟᱜ ᱫᱤᱱ ᱨᱮ ᱱᱚᱜᱼᱚᱭ ᱡᱟᱦᱟᱸ ᱟᱵᱚᱣᱟᱜ ᱛᱤᱨᱮ ᱢᱤᱫᱴᱟᱝ ᱡᱤᱱᱤᱥ ᱢᱮᱱᱟᱜ ᱛᱟᱵᱚᱱᱟ ᱡᱟᱦᱟᱸ ᱫᱚ ᱤᱞᱮᱠᱴᱨᱚᱱᱤᱠ ᱡᱤᱱᱤᱥ ᱢᱚᱵᱟᱭᱤᱞ ᱚᱱᱟ ᱢᱚᱵᱟᱭᱤᱞ ᱠᱤᱱᱛᱩ ᱟᱵᱚᱣᱟᱜ ᱟᱹᱰᱤ ᱱᱟᱯᱟᱭ ᱱᱟᱯᱟᱭ ᱠᱟᱹᱢᱠᱤᱨᱮ ᱵᱮᱵᱚᱦᱟᱨᱚᱜ ᱠᱟᱱᱟ ᱠᱟᱨᱚᱱ ᱱᱚᱣᱟ ᱢᱚᱵᱟᱭᱤᱞ ᱦᱮᱡ ᱟᱠᱟᱱᱛᱮ ᱟᱵᱚ ᱡᱟᱦᱟᱸᱭ ᱥᱟᱶᱜᱮ ᱡᱩᱫᱤ ᱫᱚᱨᱠᱟᱨ ᱦᱩᱭᱩᱜ ᱠᱟᱱ ᱛᱟᱵᱚᱱᱟ ᱟᱵᱚ ᱩᱱᱤᱴᱷᱮ ᱟᱭᱟᱜ ᱚᱲᱟᱜ ᱵᱟᱝ ᱥᱮᱱ ᱠᱟᱛᱮᱫ ᱟᱭᱟᱜ ᱱᱟᱢᱵᱟᱨ ᱨᱮ ᱠᱚᱞ ᱠᱟᱛᱮᱫ ᱩᱱᱤ ᱟᱭᱟᱜ ᱵᱮᱥ ᱵᱟᱹᱲᱤᱡ ᱵᱚᱱ ᱠᱩᱞᱤ ᱫᱟᱲᱮᱭᱟᱭ ᱠᱟᱱᱟ ᱥᱮ ᱟᱵᱚᱣᱟᱜ ᱡᱟᱦᱟᱱᱟᱜ ᱟᱨ ᱯᱟᱨᱥᱚᱱᱟᱞ ᱰᱤᱴᱮᱞᱥ ᱛᱟᱦᱮᱱ ᱠᱟᱱ ᱛᱟᱭᱟ ᱚᱱᱟᱵᱚᱱ ᱥᱮᱭᱟᱨ ᱫᱟᱲᱮᱭᱟᱭ ᱠᱟᱱᱟ ᱥᱮ ᱱᱮᱛᱟᱨ ᱫᱚ ᱟᱵᱚᱣᱟᱜ ᱡᱟᱦᱟᱸ ᱴᱟᱠᱟ ᱯᱚᱭᱥᱟ ᱨᱮᱱᱟᱜ ᱞᱮᱱᱫᱮᱱ ᱠᱚᱦᱚᱸ ᱠᱤᱱᱛᱩ ᱱᱤᱛᱚᱜ ᱫᱚ ᱢᱚᱵᱟᱭᱤᱞ ᱛᱮᱜᱮ ᱦᱩᱭᱩᱜ ᱠᱟᱱᱛᱟᱵᱚᱱᱟ ᱚᱱᱟᱛᱮ ᱢᱚᱵᱟᱭᱤᱞ ᱨᱮᱱᱟᱜ ᱫᱤᱠ ᱫᱤᱭᱮ ᱱᱤᱛᱚᱜ ᱡᱩᱫᱤᱵᱚᱱ ᱪᱤᱱᱛᱟᱹᱭᱟ ᱛᱟᱦᱚᱞᱮ ᱠᱷᱟᱱ ᱢᱚᱵᱟᱭᱤᱞ ᱫᱚ ᱱᱤᱛᱚᱜ ᱫᱚ ᱟᱹᱰᱤ ᱢᱟᱨᱟᱝ ᱟᱹᱰᱤ ᱢᱟᱨᱟᱝ ᱢᱤᱫᱴᱟᱝ ᱵᱚᱨᱫᱟᱱ ᱞᱮᱠᱟᱱ ᱡᱤᱱᱤᱥ ᱠᱟᱱᱟ ᱱᱚᱣᱟ ᱠᱷᱟᱹᱛᱤᱨ ᱛᱮᱜᱮ ᱟᱵᱚᱣᱟᱜ ᱢᱮᱦᱱᱚᱛ ᱟᱹᱰᱤᱜᱮ ᱠᱚᱢ ᱟᱠᱟᱫ ᱛᱟᱵᱚᱱᱟ ᱱᱚᱣᱟ ᱠᱷᱟᱹᱛᱤᱨᱛᱮ ᱱᱤᱛᱚᱜ ᱟᱵᱚ ᱰᱤᱡᱤᱴᱮᱞ ᱡᱚᱢᱟᱱᱟ ᱨᱮᱦᱚᱸ ᱮᱱᱴᱨᱤ ᱵᱚᱱ ᱮᱢ ᱫᱟᱲᱮᱭᱟᱜᱼᱟ ᱱᱤᱛᱚᱜ ᱫᱩᱱᱤᱭᱟᱹᱨᱮ ᱟᱹᱰᱤ ᱜᱚᱴᱟᱝ ᱦᱚᱲ ᱢᱮᱱᱟᱜ ᱠᱚᱣᱟ ᱡᱟᱦᱟᱸᱭ ᱫᱚ ᱢᱟᱱᱮ ᱪᱮᱦᱨᱟᱛᱮ ᱧᱮᱞᱚᱜ ᱵᱟᱭ ᱛᱟᱦᱮᱸ ᱠᱟᱱᱟ ᱥᱮ ᱩᱱᱤᱭᱟᱜ ᱟᱭᱟᱜ ᱪᱮᱫ ᱤᱧ ᱢᱮᱱᱟ ᱩᱱᱤᱭᱟᱜ ᱵᱚᱦᱚᱜ ᱨᱮ ᱵᱩᱫᱫᱷᱤ ᱠᱚ ᱠᱚᱢ ᱛᱟᱦᱮᱠᱟᱱ ᱛᱟᱭᱛᱮ ᱩᱱᱤ ᱡᱮᱠᱳᱱᱳ ᱦᱳᱭᱛᱳ ᱮᱴᱟᱜ ᱠᱟᱹᱢᱤ ᱠᱚ ᱵᱟᱭ ᱪᱤᱠᱟᱹ ᱫᱟᱲᱮᱭᱟᱜ ᱠᱮᱭᱟ ᱟᱨ ᱩᱱᱤ ᱨᱳᱡᱽᱜᱟᱨ ᱵᱟᱭ ᱫᱟᱲᱮᱭᱟᱜ ᱠᱮᱭᱟ ᱡᱮᱢᱚᱱ ᱦᱟᱸᱰᱮ ᱱᱟᱸᱰᱮ ᱪᱟᱹᱠᱨᱤ ᱧᱟᱢ ᱥᱮ ᱩᱱᱤᱭᱟᱜ ᱵᱮᱥ ᱞᱩᱠᱤᱝ ᱵᱟᱝᱛᱮ ᱡᱮᱠᱳᱱᱳ ᱠᱟᱹᱢᱤ ᱵᱟᱭ ᱧᱟᱢ ᱫᱟᱲᱮᱭᱟᱜ ᱠᱮᱭᱟ ᱱᱤᱛᱚᱜ ᱚᱱᱟ ᱢᱚᱵᱟᱭᱤᱞ ᱦᱮᱡ ᱠᱟᱱᱛᱮ ᱩᱱᱤ ᱟᱭᱟᱜ ᱠᱟᱹᱢᱤ ᱟᱨ ᱱᱚᱸᱰᱮ ᱠᱷᱚᱱᱟᱜ ᱤᱱᱠᱟᱢ ᱦᱚᱸᱭ ᱫᱟᱲᱮᱭᱟᱜᱼᱟ ᱡᱮᱢᱚᱱ ᱟᱭ ᱢᱚᱵᱟᱭᱤᱞ ᱫᱚ ᱟᱭᱟᱜ ᱵᱷᱤᱰᱭᱳ ᱵᱮᱱᱟᱣ ᱠᱟᱛᱮᱫ ᱡᱩᱫᱤ ᱟᱯᱞᱳᱰᱟᱭ ᱛᱟᱦᱚᱞᱮ ᱠᱷᱟᱱ ᱫᱚ ᱚᱸᱰᱮ ᱠᱷᱚᱱ ᱦᱚᱸ ᱡᱩᱫᱤ ᱟᱭᱟᱜ ᱴᱷᱤᱠ ᱴᱷᱟᱠ ᱨᱮᱥᱯᱚᱱᱥ ᱦᱤᱡᱩᱜ ᱛᱟᱭᱟ ᱛᱟᱦᱚᱞᱮ ᱢᱚᱵᱟᱭᱤᱞ ᱫᱟᱨᱟᱡᱽ ᱛᱮ ᱩᱱᱤ ᱟᱭᱟᱜ ᱡᱤᱵᱚᱱ ᱮᱠᱫᱚᱢᱮ ᱯᱩᱨᱟᱹ ᱴᱷᱤᱠ ᱡᱟᱭᱜᱟᱨᱮ ᱤᱫᱤ ᱫᱟᱲᱮᱭᱟᱜᱼᱟᱭ ᱢᱚᱵᱟᱭᱤᱞ ᱡᱟᱞᱟᱛᱮ ᱩᱱᱤ ᱟᱭᱟᱜ ᱠᱟᱹᱢᱤ ᱟᱹᱰᱤ ᱥᱟᱺᱜᱤᱧᱮ ᱞᱟᱦᱟ ᱫᱟᱲᱮᱭᱟᱜᱼᱟ ᱛᱟᱪᱷᱟᱲᱟ ᱡᱟᱦᱟᱸ ᱛᱤᱱᱟᱹᱜ ᱴᱮᱠᱱᱳᱞᱳᱡᱤ ᱨᱮᱱᱟᱜ ᱠᱟᱹᱢᱤ ᱢᱮᱱᱟᱜᱼᱟ ᱱᱚᱣᱟ ᱨᱮᱱᱟᱜ ᱠᱟᱹᱢᱤ ᱟᱹᱰᱤᱜᱟᱱ ᱢᱚᱵᱟᱭᱤᱞ ᱛᱮᱜᱮ ᱦᱩᱭᱩᱜᱼᱟ ᱡᱮᱢᱚᱱ ᱪᱷᱳᱴᱳ ᱠᱷᱟᱴᱳ ᱵᱤᱡᱽᱱᱮᱥ ᱢᱚᱵᱟᱭᱤᱞᱛᱮ ᱟᱨᱟᱢ ᱥᱮ ᱪᱟᱞᱟᱜᱼᱟ ᱥᱤ ᱮᱥᱥᱤ ᱥᱟᱨᱵᱷᱥ ᱠᱚᱨᱮᱱᱟᱜ ᱠᱟᱹᱢᱤ ᱠᱚ ᱥᱮ ᱱᱤᱛᱚᱜᱟᱜ ᱫᱤᱱ ᱨᱮ ᱡᱟᱦᱟᱸ ᱢᱮᱱᱟᱜᱼᱟ ᱚᱱᱞᱟᱭᱤᱱ ᱯᱷᱚᱨᱢ ᱯᱷᱤᱞᱟᱯ ᱠᱚᱨᱮᱱᱟᱜ ᱠᱟᱹᱢᱤ ᱠᱚᱦᱚᱸ ᱰᱤᱡᱤᱴᱮᱞ ᱢᱟᱨᱠᱮᱴᱤᱝ ᱠᱚᱨᱮᱱᱟᱜ ᱠᱟᱹᱢᱤ ᱠᱚᱦᱚᱸ ᱟᱨ ᱥᱴᱩᱰᱤᱭᱳ ᱠᱚᱨᱮᱱᱟᱜ ᱠᱟᱹᱢᱤ ᱠᱚᱦᱚᱸ ᱱᱤᱛᱚᱜ ᱟᱹᱰᱤ ᱜᱚᱴᱟᱝ ᱠᱟᱹᱢᱤ ᱢᱚᱵᱟᱭᱤᱞ ᱛᱮᱜᱮ ᱦᱩᱭᱩᱜᱼᱟ ᱱᱚᱣᱟ ᱠᱷᱟᱹᱛᱤᱨᱛᱮ ᱟᱵᱚ ᱮᱴᱟᱜᱟᱜ ᱡᱮᱠᱳᱱᱳ ᱠᱚᱢᱯᱤᱭᱩᱴᱟᱨ ᱥᱮ ᱞᱮᱯᱴᱚᱯ ᱨᱮᱱᱟᱜ ᱫᱚᱨᱠᱟᱨ ᱦᱚᱸ ᱵᱟᱝ ᱦᱚᱸ ᱯᱟᱲᱟᱣ ᱫᱟᱲᱮᱭᱟᱜᱼᱟ ᱩᱱᱟᱹᱜ ᱜᱟᱱ ᱢᱚᱵᱟᱭᱤᱞ ᱱᱤᱛᱚᱜ ᱠᱟᱹᱢᱤᱨᱮ ᱮᱢᱫᱟᱭ